ᱦᱮᱸ ᱤᱧᱦᱚᱸ ᱞᱟᱸᱫᱟ ᱦᱟᱹᱴᱤᱧ ᱯᱩᱛᱷᱤᱧ ᱯᱟᱲᱦᱟᱣ ᱟᱠᱟᱫᱟ ᱡᱟᱦᱟᱸ ᱤᱧ ᱪᱮᱛᱟᱱ ᱟᱲᱟᱝ ᱛᱮ ᱞᱟᱸᱫᱟ ᱛᱤᱧ ᱵᱚᱲᱦᱮ ᱞᱮᱫᱟ ᱱᱚᱣᱟ ᱫᱚ ᱞᱟᱸᱫᱟ ᱦᱟᱹᱴᱤᱧ ᱯᱩᱛᱷᱤ ᱛᱟᱦᱮᱸ ᱠᱟᱱᱟ ᱡᱟᱦᱟᱸ ᱤᱧ ᱠᱚ ᱞᱟᱸᱫᱟ ᱦᱚᱪᱚ ᱟᱠᱟᱫᱤᱧᱟ